ᱦᱮᱞᱳ ᱤᱧ ᱢᱮᱜᱷᱟ ᱠᱷᱚᱡ ᱤᱧ ᱢᱮᱱᱮᱫᱟ ᱢᱮᱱᱮᱫᱟ ᱡᱮ ᱱᱚᱣᱟ ᱠᱤ ᱡᱚᱱᱤ ᱯᱷᱟᱥᱯᱷᱩᱴ ᱨᱮ ᱠᱚᱞ ᱞᱟᱜᱟᱣ ᱟᱠᱟᱱᱟ ᱚᱸᱻ ᱴᱷᱤᱠ ᱟᱪᱷᱮ ᱤᱧ ᱢᱮᱱᱮᱫᱟ ᱡᱮ ᱜᱟᱯᱟ ᱯᱟᱪᱴᱤᱜ ᱜᱟᱱ ᱜᱟᱛᱮ ᱠᱚ ᱦᱤᱡᱩᱜ ᱠᱚᱛᱤᱧᱚ ᱠᱚ ᱩᱱᱠᱩ ᱠᱚ ᱞᱟᱹᱜᱤᱫ ᱪᱟᱨ ᱯᱞᱮᱴ ᱪᱟᱣᱢᱤᱱ ᱞᱟᱜᱟᱜᱼᱟ ᱛᱤᱱᱟᱹᱜ ᱠᱟᱛᱮ ᱫᱟᱢᱚᱜᱼᱟ ᱪᱮᱫ ᱞᱮᱠᱟᱹᱧ ᱞᱟᱹᱭᱟ ᱞᱟᱹᱭᱟᱹᱧ ᱢᱮ ᱴᱷᱤᱠ ᱟᱪᱷᱮ ᱜᱟᱯᱟᱢ ᱦᱤᱡᱩᱜᱼᱟᱢ ᱛᱚᱠᱷᱚᱱ ᱜᱮ ᱤᱧ ᱫᱚ ᱯᱚᱭᱥᱟᱢ ᱮᱢᱟᱹᱧ ᱴᱷᱤᱠ ᱟᱪᱷᱮ ᱳᱠᱮ